ᱫᱟᱹᱲ ᱟᱨ ᱡᱳᱜᱤᱝ ᱥᱟᱶ ᱫᱚ ᱚᱱᱠᱟ ᱟᱸᱯᱲᱮ ᱥᱟᱞᱟᱜ ᱠᱟᱹᱢᱤ ᱠᱚᱫᱚ ᱦᱩᱭᱩᱜ ᱠᱟᱱᱟ ᱡᱮᱢᱚᱱ ᱫᱟᱜ ᱨᱮ ᱯᱟᱭᱨᱟ ᱚᱛᱷᱚᱵᱟ ᱦᱟᱥᱟ ᱛᱟᱲᱟᱣ ᱚᱱᱠᱟᱜᱮ ᱟᱹᱰᱤᱜᱟᱱ ᱠᱟᱹᱢᱤ ᱵᱩᱡᱷᱟᱹᱜ ᱠᱟᱱᱟ ᱡᱮ ᱱᱤᱡᱮ ᱥᱟᱞᱟᱜ ᱡᱟᱦᱟᱸ ᱱᱤᱡᱮ ᱥᱟᱞᱟᱜ ᱮᱠᱴᱤᱵᱷᱮᱴᱤ ᱯᱨᱟᱭᱜᱮ ᱚᱲᱟᱜ ᱨᱮᱵᱚᱱ ᱠᱟᱹᱢᱤᱭᱟ ᱟᱨ ᱪᱮᱫ ᱚᱱᱟ ᱠᱚᱜᱮ ᱦᱩᱭᱩᱜ ᱠᱟᱱᱟ ᱠᱟᱹᱴᱤᱪ ᱠᱟᱹᱴᱤᱪ ᱟᱜ ᱟᱵᱚᱣᱟᱜ ᱥᱟᱨᱤᱨᱤᱠ ᱪᱚᱨᱪᱟ ᱚᱸᱰᱮ ᱠᱷᱚᱱᱜᱮ ᱦᱩᱭᱩᱜᱼᱟ ᱯᱨᱟᱭ ᱚᱱᱟ ᱠᱚᱜᱮ ᱥᱟᱱᱟᱢ ᱠᱚ ᱡᱟᱦᱟᱸ ᱡᱟᱦᱟᱸ ᱚᱱᱠᱟᱱᱟᱜ ᱠᱟᱹᱢᱤ ᱠᱚ ᱛᱟᱦᱮᱱ ᱛᱟᱵᱚᱱᱟ ᱟᱨ ᱪᱮᱫ